ᱱᱮᱜᱮᱴᱤᱵᱷ ᱫᱚ ᱱᱚᱣᱟᱜᱮ ᱮᱭᱟᱨ ᱠᱟᱴᱟᱨ ᱤᱧ ᱫᱚ ᱮᱠᱟᱞ ᱵᱟᱹᱧ ᱠᱩᱥᱤᱭᱟᱜᱼᱟ ᱪᱮᱫᱟᱜ ᱥᱮ ᱚᱱᱟᱫᱚ ᱠᱟᱹᱴᱤᱡ ᱢᱳᱴᱟ ᱧᱚᱜ ᱛᱟᱨ ᱠᱚᱫᱚ ᱜᱮᱛ ᱵᱟᱝ ᱜᱟᱱᱚᱜᱼᱟ ᱟᱨ ᱚᱲᱟᱜ ᱠᱚᱨᱮᱡ ᱡᱟᱦᱟᱱᱟᱜ ᱮᱢ ᱫᱚᱦᱚ ᱠᱟᱜ ᱠᱷᱟᱡ ᱜᱤᱫᱽᱨᱟᱹ ᱠᱚ ᱥᱟᱵ ᱮᱢᱟᱱ ᱞᱮᱠᱷᱟᱡ ᱫᱚᱢᱮ ᱠᱚ ᱵᱟᱡᱟᱜ ᱜᱮᱭᱟ ᱮᱭᱟᱨ ᱠᱟᱴᱟᱨ ᱛᱮᱫᱚ ᱚᱱᱟᱛᱮ ᱤᱧ ᱫᱚ ᱮᱭᱟᱨ ᱠᱟᱴᱟᱨ ᱫᱚ ᱮᱠᱟᱞ ᱜᱮᱵᱟᱹᱧ ᱠᱩᱥᱤᱭᱟᱜᱼᱟ